ᱦᱳᱭ ᱟᱹᱞᱤᱧ ᱫᱚ ᱤᱭᱟᱹ ᱯᱚᱱᱤ ᱯᱚᱨᱤᱵᱟᱨ ᱫᱚᱠᱟᱱ ᱵᱟᱞᱟ ᱠᱟᱱᱟᱞᱤᱧ ᱦᱮᱞᱳ

ᱦᱮᱞᱳ ᱦᱳᱭ ᱟᱹᱞᱤᱧ ᱫᱚ ᱫᱳᱠᱟᱱ ᱵᱟᱞᱟ ᱠᱟᱱᱟᱞᱤᱧ ᱥᱚᱵᱽᱡᱤ ᱫᱳᱠᱟᱱ ᱵᱟᱞᱟ ᱠᱟᱱᱟᱹᱞᱤᱧ ᱯᱚᱱᱤ ᱯᱚᱨᱤ ᱞᱤᱧ ᱫᱳᱠᱟᱱ ᱠᱟᱜᱼᱟ ᱟᱫᱚ ᱪᱮᱫ ᱠᱚᱵᱤᱱ ᱦᱟᱛᱟᱣᱟ ᱢᱟ ᱞᱟᱹᱭ ᱧᱚᱜᱽ ᱵᱤᱱ ᱪᱮᱫ ᱞᱮᱠᱟ ᱠᱚᱵᱚᱨ ᱠᱚ ᱢᱟ ᱞᱟᱹᱭ ᱧᱚᱜᱽ ᱵᱤᱱ ᱵᱤᱞᱟᱹᱛᱤ ᱛᱟᱵᱚᱱ ᱱᱤᱛᱳᱜ ᱢᱟ ᱟᱹᱰᱤ ᱴᱟᱠᱟ ᱨᱮᱴ ᱠᱟᱱᱟ ᱥᱟᱛᱥᱚ ᱴᱟᱠᱟ ᱠᱤᱞᱳ ᱠᱟᱱᱟ ᱟᱨ ᱵᱮᱸᱜᱟᱲ ᱠᱚ ᱛᱟᱵᱚᱱ ᱚᱱᱟ ᱦᱚᱸ ᱥᱟᱛ ᱪᱷᱚᱭ ᱴᱟᱠᱟ ᱟᱨ ᱛᱟᱵᱚᱱ ᱱᱚᱛᱮ ᱵᱷᱩᱰᱤᱦᱩᱭᱱᱟ ᱟᱵᱚ ᱪᱚᱞᱞᱤᱥ ᱴᱟᱠᱟ ᱠᱤᱞᱳ ᱟᱨ ᱟᱹᱞᱩ ᱦᱩᱭᱱᱟ ᱪᱚᱞᱞᱤᱥ ᱴᱟᱠᱟ ᱠᱤᱞᱳ ᱟᱨ ᱱᱚᱛᱮ ᱯᱚᱴᱞᱚ ᱠᱚ ᱦᱩᱭᱱᱟ ᱥᱟᱛ ᱪᱷᱚᱭ ᱴᱟᱠᱟ ᱠᱤᱞᱳ ᱪᱮᱫ ᱠᱚᱵᱤᱱ ᱦᱟᱛᱟᱣᱟ ᱢᱟᱥᱮ ᱞᱟᱹᱭ ᱵᱤᱱ ᱟᱪᱪᱷᱟ ᱟᱨ

ᱦᱮᱸ ᱢᱮᱱᱟᱜᱼᱟ ᱢᱮᱱᱟᱜᱼᱟ ᱡᱚᱛᱚᱣᱟᱜ ᱢᱮᱱᱟᱜᱼᱟ ᱟᱫᱚ ᱨᱮᱹᱴ ᱠᱚᱢᱟ ᱦᱮᱸ ᱠᱤᱪᱷᱤ ᱠᱤᱪᱷᱤ ᱚᱱᱠᱟ ᱢᱟ ᱯᱟᱸᱪ ᱠᱤᱞᱳ ᱵᱤᱞᱟᱹᱛᱤ ᱦᱮᱸ ᱠᱤᱪᱷᱩ ᱰᱤᱥᱠᱟᱣᱩᱱᱴ ᱟᱹᱵᱤᱱᱟᱞᱤᱧ ᱟᱞᱚᱵᱤᱱ ᱪᱤᱱᱛᱟᱹᱭᱟ ᱰᱤᱥᱠᱟᱣᱩᱱᱴ ᱧᱚᱜ ᱟᱹᱵᱤᱱ ᱟᱹᱵᱤᱱ ᱦᱤᱡᱩᱜ ᱵᱤᱱ ᱫᱳᱠᱟᱱ ᱟᱨ ᱦᱟᱛᱟᱣ ᱟᱹᱜᱩᱭ ᱛᱟᱵᱚᱱ ᱟᱨ ᱟᱨ ᱟᱪᱪᱷᱟ ᱵᱷᱩᱰᱤ ᱠᱚ ᱵᱷᱩᱰᱤ ᱠᱚ ᱢᱟᱹᱨᱤᱪ ᱠᱚ ᱤᱭᱟᱹ ᱠᱚᱵᱚᱱ ᱦᱟᱛᱟᱣᱟ ᱟᱪᱪᱷᱟ ᱵᱟᱼᱵᱟᱨ ᱠᱤᱞᱳ ᱢᱟᱛᱚ ᱞᱤᱧ ᱵᱷᱮᱡᱟᱭᱟ ᱛᱚ ᱟᱨ ᱵᱤᱞᱟᱹᱛᱤ ᱫᱚ ᱵᱟᱹᱞᱤᱧ ᱠᱚᱢ ᱫᱷᱟᱨᱟᱜᱼᱟ ᱟᱸᱡᱚᱢ ᱵᱤᱱ ᱦᱳᱭ ᱛᱚ ᱵᱟᱝᱟ ᱜᱚᱢᱠᱮ ᱟᱸᱡᱚᱢ ᱵᱤᱱ ᱵᱤᱞᱹᱛᱤ ᱫᱚ ᱠᱚᱢ ᱫᱚ ᱵᱟᱹᱞᱤᱧ ᱠᱚᱢ ᱧᱚᱜᱚᱜᱼᱟ ᱠᱟᱹᱡ ᱴᱷᱤᱠ ᱫᱷᱟᱨᱟ ᱟᱹᱵᱤᱱ ᱦᱚᱸ ᱨᱮᱴ ᱮᱢᱟᱞᱤᱧ ᱵᱮᱱ ᱮᱢᱟᱵᱤᱱᱟ ᱞᱤᱧ ᱯᱟᱸᱪ ᱠᱤᱞᱳ ᱟᱨ ᱪᱮᱫ ᱥᱤᱢᱵᱳ ᱠᱚ ᱢᱮᱱᱟᱜᱼᱟ ᱥᱤᱢᱵᱳ ᱠᱚ ᱠᱟᱹᱴᱩ ᱪᱷᱟᱹᱴᱩ ᱠᱚ ᱢᱮᱱᱟᱜᱼᱟ ᱟᱨ ᱩᱱᱟᱹᱜ ᱵᱤᱱ ᱤᱫᱤ ᱠᱷᱟᱱ ᱠᱟᱹᱡ ᱰᱤᱥᱠᱟᱣᱩᱱᱴ ᱧᱚᱜ ᱟᱹᱵᱤᱱᱟ ᱟᱨ ᱪᱮᱫ ᱟᱪᱪᱷᱟ ᱟᱨ ᱤᱭᱟᱹ ᱠᱚᱵᱤᱱ ᱤᱫᱤᱭᱟ ᱥᱮ ᱵᱟᱝᱟ ᱵᱳᱭᱛᱟᱲᱳ ᱠᱚ ᱢᱮᱱᱟᱜᱼᱟ ᱤᱧᱟᱹᱜ ᱢᱟ ᱵᱳᱭᱛᱟᱲᱳ ᱠᱚ ᱵᱳᱭᱛᱟᱲᱳ ᱢᱮᱱᱟᱜᱼᱟ ᱯᱟᱹᱴᱷᱩᱣᱟᱹ ᱛᱤᱱᱟᱹᱜ ᱞᱤᱧ ᱯᱟᱹᱴᱷᱩᱣᱟᱹ ᱠᱚ ᱢᱮᱱᱟᱜᱼᱟ ᱟᱪᱪᱷᱟ ᱯᱮ ᱠᱤᱞᱳ ᱴᱷᱤᱠ ᱜᱮᱭᱟ ᱵᱷᱮᱡᱟ ᱮᱢᱟ ᱵᱮᱱᱟ ᱞᱤᱧ ᱟᱨ ᱟᱹᱵᱤᱱ ᱦᱤᱡᱩᱜ ᱵᱤᱱ ᱮᱢᱟ ᱵᱤᱱᱟ ᱞᱤᱧ ᱟᱨ ᱴᱤ ᱜᱨᱮᱰ ᱞᱤᱧ ᱞᱟᱜᱟᱣ ᱵᱮᱱᱟ ᱟᱞᱚᱵᱤᱱ ᱪᱤᱱᱛᱟᱹᱭᱟ ᱨᱮᱹᱴ ᱟᱵᱚᱣᱟᱜ ᱡᱚᱛᱚ ᱫᱤᱱᱟᱹᱜ ᱫᱳᱠᱟᱱ ᱠᱟᱱᱟ ᱟᱨ ᱪᱮᱫ ᱟᱨ ᱤᱭᱟᱹ ᱵᱤᱱ ᱤᱫᱤ ᱛᱚᱨᱟᱭᱟ ᱥᱮ ᱵᱟᱝ ᱯᱩᱭᱥᱟ ᱯᱩᱭᱥᱟ ᱠᱚ ᱢᱮᱱᱟᱜᱼᱟ ᱠᱷᱚᱥᱲᱟ ᱠᱚ ᱢᱮᱱᱟᱜᱼᱟ ᱯᱩᱭᱥᱟ ᱠᱚ ᱢᱮᱱᱟᱜᱼᱟ ᱯᱚᱭᱥᱟ ᱠᱚ ᱛᱟᱵᱚᱱ ᱟᱵᱚ ᱛᱤᱨᱤᱥ ᱴᱟᱠᱟ ᱠᱤᱞᱳ ᱞᱮᱠᱟ ᱦᱤᱥᱟᱹᱵ ᱞᱤᱧ ᱟᱹᱠᱷᱨᱤᱧᱮᱜ ᱱᱤᱛᱳᱜ ᱢᱟ ᱪᱮᱫ ᱞᱮᱠᱟ ᱛᱮᱦᱮᱧ ᱫᱚ ᱯᱨᱳᱜᱨᱟᱢ ᱛᱟᱯᱮ ᱢᱮᱱᱟᱜ ᱧᱚᱜᱼᱟ ᱥᱮ ᱪᱮᱫ ᱞᱮᱠᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱦᱮᱸ ᱴᱷᱤᱠ ᱜᱮᱭᱟ ᱛᱚᱵᱮ ᱟᱨ